ᱤᱧ ᱫᱚ ᱵᱮᱭᱟᱢ ᱠᱞᱟᱥ ᱫᱚ ᱵᱟᱹᱧ ᱪᱟᱞᱟᱣ ᱵᱟᱲᱟ ᱟᱠᱟᱱᱟ ᱢᱮᱱᱠᱷᱟᱱ ᱵᱮᱥᱤᱨ ᱵᱷᱟᱜ ᱥᱚᱢᱟᱭ ᱜᱮ ᱤᱧ ᱫᱚ ᱪᱟᱥᱵᱟᱥ ᱠᱚᱨᱮ ᱜᱮ ᱵᱮᱥᱛᱳᱧ ᱛᱟᱦᱮᱱᱟ ᱚᱱᱟ ᱠᱷᱟᱹᱛᱤᱨ ᱛᱮ ᱤᱧ ᱫᱚ ᱵᱮᱭᱟᱢ ᱠᱞᱟᱥ ᱫᱚ ᱵᱟᱹᱧ ᱪᱟᱞᱟᱣ ᱫᱟᱲᱮ ᱠᱟᱣᱫᱟ ᱠᱳᱱᱳ ᱚᱵᱷᱤᱜᱚᱛᱟ ᱫᱚ ᱵᱟᱹᱱᱩᱜ ᱛᱤᱧᱟᱹ